ᱤᱧ ᱫᱚ ᱦᱳᱣᱟᱴᱥᱮᱯ ᱥᱮ ᱯᱷᱮᱥᱵᱩᱠ ᱢᱟᱭᱫᱷᱚᱢ ᱛᱮ ᱱᱚᱣᱟ ᱠᱷᱮᱞ ᱨᱮᱭᱟᱜ ᱠᱷᱚᱵᱚᱨᱤᱧ ᱦᱟᱛᱟᱣᱟ ᱡᱮ ᱤᱧ ᱫᱚ ᱢᱤᱫᱴᱟᱝ ᱯᱷᱩᱴᱵᱚᱞ ᱠᱷᱮᱞᱟᱲᱤ ᱠᱟᱹᱱᱟᱹᱧ ᱟᱨ ᱟᱞᱮᱭᱟᱜ ᱯᱷᱩᱴᱵᱚᱞ ᱜᱨᱩᱯ ᱢᱮᱱᱟᱜᱼᱟ ᱡᱟᱦᱟᱸ ᱨᱮᱫᱚ ᱚᱱᱟ ᱯᱷᱩᱴᱵᱚᱞ ᱤᱫᱤᱛᱮ ᱚᱱᱟ ᱜᱨᱩᱯ ᱨᱮᱠᱚ ᱠᱩᱞᱟ ᱡᱮ ᱤᱧ ᱦᱚᱸᱠᱚ ᱠᱩᱞ ᱤᱧᱟᱹ ᱯᱷᱩᱴᱵᱚᱞ ᱡᱟᱦᱟᱸ ᱨᱮ ᱦᱩᱭᱩᱜᱼᱟ ᱚᱸᱰᱮ ᱤᱧ ᱦᱚᱸ ᱤᱫᱤᱧᱟᱹ ᱠᱚ ᱡᱟᱦᱟᱸ ᱡᱮ ᱱᱟᱯᱟᱭ ᱠᱷᱮᱞ ᱤᱫᱤᱛᱮ ᱠᱚ ᱤᱫᱤᱧᱟᱹ ᱡᱮ ᱡᱟᱦᱟᱸ ᱤᱧ ᱚᱱᱟ ᱨᱮᱭᱟᱜ ᱠᱩᱲᱟᱹᱭ ᱦᱚᱸᱧ ᱦᱟᱛᱟᱣᱮᱫᱟ ᱤᱧ ᱫᱚ ᱯᱷᱩᱴᱵᱚᱞ ᱜᱮᱧ ᱟᱹᱰᱤᱧ ᱠᱩᱥᱤᱭᱟᱜᱼᱟ ᱡᱮ ᱮᱴᱟᱜ ᱠᱷᱮᱞ ᱫᱚ ᱩᱱᱟᱹᱜ ᱵᱟᱝ ᱟᱨ ᱱᱚᱣᱟ ᱠᱷᱮᱞ ᱜᱮ ᱤᱧᱟᱹᱜ ᱢᱤᱫᱴᱟᱝ ᱮᱹᱠᱢᱟᱛᱨᱚ ᱠᱷᱮᱞ ᱠᱟᱱᱟ ᱱᱚᱣᱟ ᱠᱷᱮᱞ ᱢᱟᱭᱫᱷᱚᱢ ᱛᱮᱜᱮ ᱤᱧ ᱫᱚ ᱟᱹᱰᱤ ᱟᱭᱢᱟ ᱡᱟᱭᱜᱟ ᱠᱚᱨᱮᱜ ᱧᱩᱛᱩᱢ ᱦᱚᱸᱧ ᱠᱟᱢᱟᱣ ᱟᱠᱟᱜᱼᱟ ᱡᱮ ᱱᱚᱣᱟ ᱠᱷᱮᱞ ᱤᱫᱤ ᱛᱮᱜᱮ